ᱤᱧᱟᱹᱜ ᱡᱚᱛᱚ ᱠᱚᱱ ᱢᱟᱨᱟᱝ ᱮᱱᱮᱢ ᱫᱚ ᱦᱩᱭᱩᱜ ᱠᱟᱱᱟ ᱢᱮᱫ ᱴᱟᱝ ᱜᱤᱫᱟᱹᱨ ᱪᱤᱠᱤ ᱛᱮ ᱚᱞ ᱯᱟᱲᱦᱟᱣ ᱞᱟᱹᱜᱤᱫ ᱛᱮ ᱩᱫᱽᱜᱟᱹᱣ ᱤᱧ ᱮᱢᱟ ᱫᱮ ᱛᱟᱦᱮᱸ ᱚᱱᱟ ᱩᱫᱽᱜᱟᱹᱣ ᱮᱢ ᱠᱚᱛᱮ ᱩᱱᱤ ᱜᱤᱫᱟᱹᱨ ᱚᱱᱟ ᱪᱤᱠᱤ ᱨᱮ ᱟᱹᱰᱤ ᱡᱳᱨ ᱮ ᱞᱟᱣᱮᱨ ᱮᱱᱟ ᱟᱹᱰᱤ ᱨᱟᱹᱥᱠᱟᱹ ᱥᱟᱹᱦᱤᱡ ᱮ ᱥᱮᱬᱟ ᱠᱮᱫᱟ ᱟᱨ ᱩᱛᱱᱟᱹᱣ ᱥᱮᱫ ᱮ ᱩᱛᱱᱟᱹᱣ ᱨᱟᱠᱟᱵ ᱮᱱᱟ ᱚᱱᱟ ᱛᱮ ᱤᱧ ᱟᱹᱰᱤ ᱜᱚᱨᱚᱵᱽ ᱤᱧ ᱟᱴᱠᱟᱨ ᱮᱫᱟ ᱪᱮᱫᱟᱜ ᱵᱟᱝ ᱢᱟ ᱱᱤᱡᱮᱨᱟᱜ ᱪᱤᱠᱤ ᱱᱤᱡᱮᱨᱟᱜ ᱜᱚ ᱯᱟᱹᱨᱥᱤ ᱨᱮᱱᱟᱜ ᱜᱟᱵᱮ ᱟᱹᱰᱤ ᱜᱟᱵᱮᱭᱟ ᱚᱱᱟ ᱫᱚ ᱱᱤᱡᱮᱨᱟᱜ ᱡᱟᱱᱟᱢ ᱯᱟᱹᱨᱥᱤ ᱛᱮ ᱨᱚᱲ ᱚᱞ ᱵᱟᱝ ᱮᱢ ᱪᱮᱫ ᱞᱮᱠᱟᱱ ᱵᱟᱝᱜᱮᱢ ᱵᱩᱡᱷᱟᱹᱣ ᱫᱟᱲᱮᱭᱟᱜᱼᱟ ᱱᱤᱡᱮᱨᱟᱜ ᱡᱟᱱᱟᱢ ᱯᱟᱹᱨᱥᱤ ᱨᱮᱱᱟᱜ ᱢᱚᱦᱚᱛ ᱫᱚ ᱚᱱᱟ ᱛᱮ ᱤᱧ ᱟᱹᱰᱤ ᱜᱚᱨᱚᱵᱽ ᱤᱧ ᱟᱴᱠᱟᱨᱟ ᱩᱱᱤ ᱜᱤᱫᱟᱹᱨ ᱞᱟᱹᱭ ᱠᱚᱛᱮ